ᱛᱮᱦᱮᱧ ᱤᱧ ᱯᱮᱲᱟᱜ ᱤᱧ ᱪᱟᱞᱟᱜᱼᱟ ᱢᱮᱱᱛᱮ ᱟᱢ ᱜᱟᱹᱰᱤᱨᱮ ᱢᱮᱱᱟᱜ ᱛᱟᱢᱟ ᱟᱢᱤᱧ ᱼᱛᱮᱧ ᱵᱟᱰᱟᱭ ᱦᱚᱪᱚ ᱠᱮᱫ ᱢᱮᱭᱟ ᱡᱮ ᱟᱢᱟᱜ ᱜᱟᱹᱰᱤᱧ ᱤᱫᱤᱭᱟ ᱟᱢᱦᱚᱸ ᱛᱟᱹᱦᱩᱜᱮᱢ ᱨᱮᱵᱮᱱ ᱮᱱᱟ ᱦᱳᱭ ᱤᱫᱤᱭᱟᱹᱧ ᱛᱚᱵᱮ ᱢᱮᱱᱛᱮ ᱟᱨ ᱩᱱᱟᱹᱜ ᱟᱬᱜᱟᱛ ᱨᱮᱧ ᱢᱮᱱ ᱟᱠᱟᱫ ᱢᱮᱭᱟ ᱱᱤᱭᱟᱹ ᱛᱮ ᱟᱢ ᱥᱮᱴᱮᱨ ᱢᱮ ᱞᱚᱜᱚᱱ ᱵᱚᱱ ᱪᱟᱞᱟᱜᱼᱟ ᱟᱢ ᱢᱟᱛᱚ ᱛᱟᱺᱜᱤᱼᱛᱟᱺᱜᱤ ᱛᱮᱧ ᱞᱟᱸᱜᱟ ᱪᱟᱵᱟᱭᱮᱱᱟ ᱜᱟᱹᱰᱤ ᱜᱮᱵᱟᱢ ᱥᱮᱴᱮᱨ ᱞᱮᱫᱼᱟ ᱡᱟᱦᱟᱸ ᱤᱧ ᱮᱢᱟᱫ ᱢᱮ ᱛᱟᱦᱮᱱᱟ ᱮᱱᱠᱷᱟᱱ ᱫᱚ ᱱᱤᱛᱚᱜ ᱢᱟ ᱵᱮᱲᱟᱭᱮᱱᱟ ᱢᱮᱱᱠᱷᱟᱱ ᱛᱮᱦᱮᱧ ᱫᱚ ᱤᱧᱫᱚ ᱚᱲᱟᱜᱨᱮ ᱠᱟᱹᱢᱤ ᱛᱤᱧ ᱦᱩᱭᱮᱱᱟ ᱢᱮᱱᱠᱷᱟᱱ ᱫᱚ ᱛᱮᱦᱮᱧ ᱫᱚ ᱵᱟᱹᱧ ᱪᱟᱞᱟᱜᱼᱟ ᱤᱧᱫᱚ ᱮᱴᱟᱜ ᱫᱤᱱᱨᱮ ᱟᱨᱦᱚᱧ ᱟᱢᱟ ᱱᱟᱦᱟᱜ ᱟᱹᱢᱟᱹᱧ ᱡᱟᱦᱟᱸ ᱤᱧ ᱮᱢᱟᱢᱟ ᱤᱧᱫᱚ ᱚᱱᱟ ᱨᱮ ᱤᱧ ᱜᱟᱹᱰᱤ ᱫᱚᱨᱠᱟᱨ ᱟᱨ ᱚᱱᱟ ᱛᱮ ᱤᱧᱮᱢ ᱤᱫᱤᱭᱤᱧᱟ ᱤᱧᱟᱹᱜ ᱫᱚᱨᱠᱟᱨ ᱢᱮᱱᱟᱜᱼᱟ ᱟᱨ ᱤᱱᱟᱹ ᱦᱤᱞᱚᱜ ᱫᱚ ᱟᱞᱚᱢ ᱮᱲᱮᱭᱤᱧᱟ